ᱢᱤᱫ ᱠᱟᱛᱷᱟ ᱛᱮ ᱞᱟᱹᱭ ᱜᱟᱱᱚᱜᱼᱟ ᱵᱟᱸᱠᱩᱲᱟ ᱦᱚᱱᱚᱛ ᱨᱮᱭᱟᱜ ᱫᱟᱜ ᱦᱚᱭ ᱱᱚᱣᱟ ᱠᱚ ᱫᱚ ᱟᱹᱰᱤ ᱜᱮ ᱢᱚᱡᱟ ᱟᱹᱰᱤ ᱜᱮ ᱪᱚᱨᱚᱠᱟ ᱢᱮᱱᱠᱷᱟᱱ ᱱᱤᱛᱚᱜ ᱡᱩᱜᱽ ᱥᱟᱶ ᱛᱮ ᱥᱟᱱᱟᱢᱟᱜ ᱜᱮ ᱵᱚᱫᱚᱞ ᱟᱠᱟᱱᱟ ᱚᱱᱟᱛᱮ ᱪᱷᱟᱱᱟᱣ ᱱᱟᱥᱮ ᱫᱷᱟᱨᱟ ᱦᱚᱭ ᱫᱟᱜ ᱥᱮ ᱦᱚᱭ ᱦᱤᱥᱤᱫ ᱠᱚᱨᱮᱱᱟᱜ ᱦᱚᱸ ᱵᱚᱱᱚᱫᱚᱞ ᱧᱮᱞᱚᱜ ᱠᱟᱱᱟ ᱡᱟᱦᱟᱸ ᱫᱚ ᱦᱚᱭᱛᱚᱜ ᱪᱟᱥ ᱠᱟᱹᱢᱤ ᱠᱚ ᱨᱮᱦᱚᱸ ᱟᱹᱰᱤ ᱟᱱᱟᱴ ᱮᱸᱴᱠᱮᱴᱚᱬᱮ ᱥᱤᱨᱡᱟᱹᱜ ᱠᱟᱱᱟ ᱟᱵᱚ ᱵᱚᱱ ᱧᱮᱞᱮᱭᱟ ᱢᱮ ᱴᱟᱭᱤᱢᱨᱮ ᱵᱟᱭ ᱫᱟᱜ ᱮᱫᱼᱟ ᱥᱮ ᱴᱟᱭᱤᱢ ᱨᱮ ᱵᱟᱝ ᱫᱟᱜ ᱠᱷᱟᱹᱛᱤᱨ ᱟᱵᱚ ᱱᱚᱣᱟ ᱵᱟᱸᱠᱩᱲᱟ ᱦᱚᱱᱚᱛ ᱨᱮᱱᱟᱜ ᱡᱟᱦᱟᱸ ᱦᱟᱞᱚᱛ ᱟᱹᱰᱤ ᱩᱛᱟᱹᱨ ᱡᱟᱭᱜᱟ ᱠᱚᱨᱮ ᱜᱮ ᱮᱠᱟᱞ ᱵᱟᱝ ᱠᱚ ᱪᱟᱥ ᱫᱟᱲᱮᱭᱟᱜ ᱠᱟᱱᱟ ᱡᱟᱦᱟᱸ ᱫᱚ ᱠᱷᱚᱨᱟ ᱢᱮᱱ ᱛᱮ ᱦᱩᱭᱩᱜ ᱠᱟᱱᱟ ᱟᱨᱠᱤ ᱠᱷᱚᱨᱟ ᱠᱚ ᱞᱟᱹᱭ ᱚᱪᱚᱭᱟ ᱱᱚᱝᱠᱟ ᱠᱷᱟᱨᱟ ᱠᱷᱚᱨᱟ ᱵᱮᱱᱟᱜ ᱠᱟᱱᱟ ᱟᱨ ᱠᱤ ᱪᱟᱥ ᱡᱟᱭᱜᱟ ᱠᱚ ᱵᱮᱠᱟᱨᱚᱜ ᱠᱟᱱᱟ ᱚᱱᱟ ᱫᱚ ᱠᱷᱚᱨᱟᱜ ᱠᱟᱱᱟ ᱵᱟᱠᱚ ᱪᱟᱥ ᱫᱟᱲᱮᱭᱟᱜ ᱠᱟᱱᱟ ᱟᱨᱮ ᱤᱱᱟᱹ ᱛᱟᱭᱱᱚᱢ ᱦᱩᱭᱩᱜ ᱠᱟᱱᱟ ᱡᱮ ᱦᱚᱭ ᱫᱟᱜ ᱨᱮᱱᱟᱜ ᱵᱚᱱᱚᱫᱚᱞ ᱦᱚᱜᱚᱸᱭ ᱡᱮ ᱦᱚᱭᱫᱟᱜ ᱨᱮᱱᱟᱜ ᱱᱩᱱᱟᱹᱜ ᱵᱚᱱᱚᱫᱚᱞ ᱦᱩᱭᱩᱜ ᱠᱟᱱᱟ ᱡᱮ ᱟᱵᱚ ᱡᱩᱫᱤ ᱥᱟᱹᱨᱤ ᱛᱮᱜᱮ ᱡᱚᱛᱷᱟᱛ ᱡᱟᱦᱟᱸ ᱫᱚ ᱟᱵᱚ ᱚᱠᱥᱤᱡᱮᱱ ᱵᱚᱱ ᱧᱟᱢ ᱮᱫᱼᱟ ᱫᱟᱨᱮ ᱠᱷᱚᱱ ᱫᱟᱨᱮ ᱟᱵᱚ ᱠᱷᱚᱱ ᱠᱟᱨᱵᱚᱱᱰᱟᱭ ᱚᱠᱥᱟᱭᱤᱰ ᱮ ᱦᱟᱛᱟᱣᱮᱫᱼᱟ ᱚᱱᱟ ᱡᱤᱱᱤᱥ ᱜᱮ ᱥᱟᱞᱳᱠᱥᱚᱝᱥᱞᱮᱥ ᱯᱚᱠᱨᱤᱭᱟ ᱡᱚᱠᱷᱚᱱ ᱴᱷᱤᱠ ᱴᱷᱟᱠ ᱥᱟᱦᱮᱸᱫ ᱵᱟᱝ ᱛᱮᱭᱟᱨ ᱫᱟᱲᱮᱭᱟᱜ ᱟ ᱛᱚ ᱢᱟᱹᱱᱢᱤ ᱡᱤᱣᱮᱫ ᱵᱚᱱ ᱛᱟᱦᱮᱱᱟ ᱪᱤᱠᱟᱹᱛᱮ ᱟᱨ ᱦᱚᱭ ᱫᱟᱜ ᱱᱚᱝᱠᱟ ᱜᱮ ᱟᱹᱨᱩ ᱯᱷᱮᱨᱟᱣ ᱟᱠᱟᱱᱟ ᱡᱮ ᱱᱩᱱᱟᱹᱜ ᱠᱚᱞᱠᱟᱨᱠᱷᱟᱱᱟ ᱛᱟᱨᱯᱚᱨᱮ ᱦᱩᱭᱩᱜ ᱠᱟᱱᱟ ᱡᱟᱦᱟᱸ ᱜᱟᱹᱲᱤ ᱠᱚᱨᱮᱱᱟᱜ ᱫᱷᱩᱣᱟᱹ ᱱᱚᱣᱟ ᱠᱚ ᱫᱟᱨᱟᱭ ᱛᱮ ᱱᱚᱝᱠᱟ ᱜᱮ ᱱᱚᱣᱟ ᱦᱚᱭ ᱦᱤᱥᱤᱫ ᱱᱩᱱᱟᱹᱜ ᱜᱮ ᱫᱩᱥᱟᱹᱱ ᱥᱮ ᱫᱩᱥᱤᱛᱚ ᱟᱠᱟᱱᱟ ᱱᱩᱱᱟᱹᱜ ᱜᱮ ᱵᱟᱹᱲᱤᱡ ᱟᱠᱟᱱᱟ ᱡᱟᱭᱡᱚᱱᱱᱚ ᱫᱚ ᱟᱵᱚᱣᱟᱜ ᱟᱥᱟᱲ ᱵᱚᱸᱜᱟ ᱨᱮᱱᱟᱜ ᱡᱟᱦᱟᱸ ᱦᱟᱭ ᱫᱟᱜ ᱠᱟᱛᱷᱟ ᱚᱱᱟ ᱥᱟᱱ ᱵᱷᱟᱫᱚᱨ ᱦᱚᱸᱭ ᱫᱟᱜ ᱮᱭᱟ ᱟᱨ ᱵᱟᱠᱷᱟᱱ ᱡᱷᱮᱸᱴ ᱟᱥᱟᱲ ᱨᱮᱦᱚᱸᱭ ᱫᱟᱜ ᱜᱤᱰᱤ ᱠᱟᱜ ᱠᱟᱱᱟ ᱡᱟᱦᱟᱸ ᱴᱟᱭᱤᱢ ᱫᱟᱜ ᱨᱮᱱᱟᱜ ᱫᱚᱨᱠᱟᱨ ᱥᱮ ᱚᱱᱟ ᱫᱟᱜ ᱫᱚ ᱵᱟᱭ ᱫᱟᱜ ᱟᱵᱚᱱ ᱠᱟᱱᱟ ᱴᱟᱭᱤᱢ ᱨᱮ ᱢᱳᱣᱥᱩᱢᱤ ᱵᱟᱭᱩ ᱡᱟᱦᱟᱸ ᱟᱵᱚᱣᱟᱜ ᱱᱚᱣᱟ ᱡᱟᱦᱟᱸ ᱟᱵᱚ ᱢᱳᱣᱥᱩᱢᱤ ᱵᱟᱭᱩ ᱫᱟᱨᱟᱭ ᱛᱮ ᱫᱟᱜ ᱵᱚᱱ ᱧᱟᱢᱟ ᱚᱱᱟ ᱵᱟᱭᱩ ᱜᱮ ᱱᱤᱥᱠᱨᱤᱭᱚ ᱠᱟᱱᱟ ᱥᱚᱠᱨᱤᱭᱚ ᱵᱷᱟᱵᱛᱮ ᱵᱟᱹᱱᱩᱜᱼᱟ ᱱᱚᱣᱟ ᱪᱮᱫ ᱪᱤᱠᱟᱹᱛᱮ ᱱᱤᱥᱠᱨᱤᱭᱚ ᱮᱱᱟ ᱛᱚ ᱱᱚᱣᱟ ᱡᱟᱦᱟᱸ ᱫᱷᱩᱣᱟᱹ ᱠᱚᱞᱠᱟᱨᱠᱷᱟᱱᱟ ᱨᱮᱱᱟᱜ ᱫᱷᱩᱣᱟᱹ ᱛᱟᱨᱯᱚᱨᱮ ᱫᱟᱜ ᱠᱚᱨᱮᱱᱟᱜ ᱟᱹᱰᱤ ᱨᱚᱠᱚᱢ ᱵᱚᱨᱡᱚ ᱯᱚᱫᱟᱨᱛᱷᱚ ᱠᱚᱠᱚ ᱜᱤᱲᱤᱭᱮᱫᱼᱟ ᱡᱟᱦᱟᱸ ᱛᱮᱫᱚ ᱚᱱᱟ ᱫᱟᱜ ᱱᱚᱥᱴᱚᱜ ᱠᱟᱱᱟ ᱱᱚᱦᱚᱸᱭ ᱱᱚᱣᱟ ᱠᱷᱟᱹᱛᱤᱨ ᱛᱮ ᱟᱵᱚᱣᱟᱜ ᱦᱚᱭ ᱦᱤᱸᱥᱤ ᱦᱚᱸ ᱵᱟᱹᱲᱤᱡ ᱪᱟᱵᱟᱣᱠᱟᱱᱟ ᱟᱨ ᱦᱚᱭ ᱫᱟᱜ ᱠᱚᱦᱚᱸ ᱴᱟᱭᱤᱢ ᱨᱮ ᱵᱟᱝ ᱦᱩᱭᱩᱜ ᱠᱟᱱᱟ ᱠᱷᱚᱨᱟ ᱠᱚᱦᱚᱸ ᱫᱚᱢᱮ ᱦᱩᱭᱩᱜ ᱠᱟᱱᱟ ᱟᱨ ᱠᱚᱞᱠᱟᱨᱠᱷᱟᱱᱟ ᱥᱮ ᱫᱷᱩᱣᱟᱹ ᱱᱚᱣᱟ ᱠᱚ ᱮᱢᱟᱱ ᱛᱮᱱᱟᱜ ᱛᱮ ᱦᱚᱭ ᱦᱤᱥᱤᱫ ᱫᱚ ᱥᱟᱹᱨᱤ ᱛᱮᱜᱮ ᱟᱹᱰᱤ ᱜᱮᱫ ᱵᱚᱫᱚᱞ ᱪᱟᱵᱟᱣᱟᱠᱟᱱᱟ